ᱨᱚᱱᱚᱲ ᱟᱨ ᱡᱚᱛᱷᱟᱛ ᱞᱮᱠᱟᱛᱮ ᱞᱟᱜᱟᱱ ᱠᱟᱹᱨᱤ ᱱᱟᱠᱷᱟ ᱠᱚ ᱥᱟᱞᱟᱜ ᱚᱞ ᱨᱮᱭᱟᱜ ᱥᱤᱨᱡᱟᱹᱣ ᱥᱮᱫ ᱵᱷᱚᱨᱥᱟ ᱫᱚ ᱵᱟᱡᱟᱣ ᱫᱚᱦᱚᱭ ᱞᱟᱹᱜᱤᱫ ᱢᱟᱱᱮ ᱚᱞ ᱥᱟᱶᱛᱮ ᱨᱚᱱᱚᱲ

ᱠᱷᱟᱹᱞᱤ ᱨᱚᱲ ᱥᱩᱢᱩᱱ ᱛᱮᱫᱚ ᱦᱚᱭᱛᱳ ᱚᱠᱟ ᱠᱚ ᱛᱟᱭᱚᱢᱚᱜᱼᱟ ᱢᱟᱲᱟᱝᱚᱜᱼᱟ ᱪᱮᱫ ᱞᱮᱠᱟᱜᱼᱟ ᱚᱱᱟ ᱠᱚ ᱰᱷᱚᱝᱛᱮ ᱵᱟᱝ ᱥᱮᱱᱚᱜᱼᱟ ᱟᱫᱚ ᱚᱱᱟ ᱞᱮᱠᱟ ᱥᱮᱫᱛᱮ ᱚᱞ ᱟᱨ ᱨᱚᱲ ᱵᱟᱱᱟᱨᱜᱮ ᱵᱟᱲᱟᱭ ᱫᱚᱨᱠᱟᱨ ᱫᱚ ᱫᱚᱨᱠᱟᱨ ᱠᱟᱱᱟ

ᱱᱚᱣᱟ ᱠᱚ ᱵᱟᱝᱠᱷᱟᱱ ᱥᱩᱵᱤᱫᱷᱟ ᱢᱚᱛᱚᱫᱚ ᱵᱟᱝ ᱦᱩᱭᱩᱜᱼᱟ ᱤᱧ ᱚᱱᱠᱟᱫᱚ ᱦᱳᱭ ᱚᱞᱪᱤᱠᱤ ᱛᱮ ᱟᱨ ᱡᱟᱦᱟᱸ ᱦᱤᱡᱩᱜ ᱠᱟᱱ ᱫᱤᱱᱨᱮ ᱤᱧᱦᱚᱸ ᱩᱭᱦᱟᱹᱨ ᱟᱠᱟᱫᱟᱹᱧ ᱠᱤᱪᱷᱩᱼᱠᱤᱪᱷᱩ ᱫᱚᱧ ᱪᱷᱩᱴᱟᱹᱣ ᱟᱠᱟᱱᱟ ᱠᱟᱹᱡ ᱚᱱᱟᱠᱚ ᱚᱞ ᱥᱮ ᱢᱤᱫᱴᱟᱝ ᱚᱱᱠᱟᱱ ᱠᱟᱹᱦᱱᱤ ᱠᱚ ᱡᱟᱛᱮ ᱟᱜᱟᱢᱤ ᱫᱤᱱᱨᱮ ᱢᱟᱨᱮ ᱠᱟᱛᱷᱟ ᱠᱚ ᱢᱟᱱᱮ ᱟᱵᱚᱣᱟᱜ ᱠᱟᱹᱢᱤ ᱞᱮᱠᱟᱛᱮ ᱥᱮᱨᱮᱧᱼᱫᱩᱨᱟᱹᱝ ᱞᱮᱠᱟᱛᱮ ᱟᱵᱚᱣᱟᱜ ᱯᱩᱛᱷᱤ ᱨᱮᱦᱚᱸ ᱢᱟᱱᱮ ᱚᱱᱟᱠᱚ ᱛᱟᱦᱮᱱ ᱢᱟ ᱪᱤᱨᱚᱫᱤᱱ ᱞᱟᱹᱜᱤᱫ ᱱᱚᱝᱠᱟ ᱮᱱᱛᱮᱫ ᱪᱷᱩᱴᱟᱹᱣ ᱫᱚ ᱱᱟᱦᱟᱜ ᱦᱩᱭ ᱟᱠᱟᱱ ᱜᱮᱭᱟ